ᱤᱧ ᱠᱩᱥᱤᱭᱟᱜᱼᱟ ᱥᱮᱨᱮᱧ ᱫᱚ ᱱᱚᱣᱟᱧ ᱠᱩᱥᱤᱭᱟᱜᱼᱟ ᱢᱟᱺᱡᱷᱤ ᱠᱚ ᱠᱚᱪᱟ ᱨᱮᱫᱚ ᱦᱚᱞᱚᱛ ᱢᱟᱞᱤᱱᱯᱷᱩᱞ ᱚᱱᱟᱜᱤᱧ ᱠᱩᱥᱤᱭᱟᱜᱼᱟ ᱱᱚᱣᱟ ᱫᱚ ᱠᱟᱱᱟ ᱥᱚᱦᱚᱨᱟᱭ ᱥᱮᱨᱮᱧ ᱱᱚᱣᱟ ᱫᱚ ᱚᱱᱟ ᱵᱟᱫ ᱨᱮᱧ ᱟᱸᱡᱚᱢ ᱟᱠᱟᱫᱟ ᱜᱚᱜᱚ ᱟᱨ ᱵᱟᱵᱟ ᱴᱷᱮᱱ ᱠᱷᱚᱱ ᱵᱟᱵᱟᱭ ᱨᱚᱦᱚᱭ ᱠᱟᱸᱰᱮᱨ ᱵᱟᱲᱮ ᱜᱚᱜᱚᱭ ᱨᱮᱦᱚᱸ ᱦᱮᱨᱢᱮᱫ ᱦᱮᱸᱥᱟᱜ ᱟᱨ ᱱᱚᱣᱟ ᱦᱚᱸ ᱠᱟᱱᱟ ᱥᱚᱦᱚᱨᱟᱭ ᱥᱮᱨᱮᱧ ᱜᱚᱜᱚ ᱵᱟᱵᱟ ᱴᱷᱮᱱ ᱠᱷᱚᱱ ᱜᱮ ᱱᱚᱣᱟ ᱦᱚᱸᱧ ᱟᱸᱡᱚᱢ ᱟᱠᱟᱫᱟ ᱟᱨ ᱩᱱᱠᱤᱱ ᱴᱷᱮᱱ ᱠᱷᱚᱱ ᱜᱤᱧ ᱪᱮᱫ ᱟᱠᱟᱫᱟ ᱱᱚᱣᱟ ᱥᱮᱨᱮᱧ